ᱦᱮᱸ ᱦᱮᱞᱳ

ᱦᱳᱭᱛᱚ ᱯᱩᱭᱥᱟᱹ ᱫᱚ ᱞᱟᱜᱟᱜ ᱨᱮᱦᱚᱸ ᱴᱷᱤᱠᱜᱮᱭᱟ ᱟᱫᱚ ᱟᱨ ᱪᱮᱫᱞᱮᱠᱟ ᱥᱮᱱᱚᱜ ᱠᱚᱜᱮ ᱱᱟᱯᱟᱭ ᱛᱮᱠᱚ ᱥᱮᱱᱚᱜ ᱠᱷᱟᱱ ᱫᱚ ᱞᱟᱜᱟᱜ ᱨᱮᱦᱚᱸ ᱴᱷᱤᱠᱜᱮᱭᱟ ᱦᱚᱸ ᱟᱪᱪᱷᱟ

ᱚ ᱚ ᱦᱳᱭ ᱛᱚ ᱠᱷᱟᱱ ᱟᱪᱪᱷᱟ ᱦᱳᱭ ᱛᱚᱵᱮ ᱟᱹᱰᱤ ᱱᱟᱯᱟᱭ ᱜᱮ ᱮᱱᱠᱷᱟᱱ ᱦᱟᱸᱜ ᱞᱤᱧ ᱪᱟᱞᱟᱜᱼᱟ ᱴᱷᱤᱠᱜᱮᱭᱟ ᱛᱚᱵᱮ